ᱱᱟᱯᱟᱭ ᱪᱤᱛᱟᱹᱨ ᱛᱩᱞᱟᱹᱣ ᱞᱟᱹᱜᱤᱫ ᱛᱮᱫᱚ ᱯᱟᱨᱠ ᱠᱚ ᱪᱟᱞᱟᱣ ᱦᱩᱭᱩᱜ ᱛᱟᱦᱮᱱᱟ ᱟᱨ ᱞᱩᱜᱩ ᱵᱩᱨᱩ ᱜᱷᱟᱱᱴᱟ ᱵᱟᱲᱮ ᱠᱚ ᱟᱨ ᱡᱮᱢᱚᱱ ᱟᱞᱮ ᱵᱚᱠᱟᱨᱳ ᱨᱮᱫᱚ ᱯᱟᱨᱠ ᱦᱮᱱᱟᱜᱼᱟ ᱱᱮᱦᱮᱨᱩ ᱯᱟᱨᱠ ᱥᱤᱴᱤ ᱯᱟᱨᱠ ᱟᱨ ᱟᱵᱨᱤᱛ ᱯᱟᱨᱠ ᱪᱮᱫᱟᱜ ᱥᱮ ᱯᱟᱨᱠ ᱨᱮ ᱤᱫᱤ ᱞᱟᱹᱜᱤᱫ ᱤᱫᱤ ᱠᱟᱛᱮ ᱫᱚ ᱜᱤᱫᱽᱨᱟᱹ ᱠᱚ ᱨᱟᱹᱥᱠᱟᱹ ᱠᱚ ᱵᱩᱡᱷᱟᱹᱣ ᱛᱟᱦᱮᱱᱟ ᱚᱸᱰᱮ ᱜᱤᱫᱽᱨᱟᱹ ᱠᱚ ᱡᱷᱩᱞᱟᱹᱣ ᱞᱟᱹᱜᱤᱫ ᱛᱮ ᱢᱚᱡᱽ ᱢᱚᱡᱽ ᱡᱷᱩᱞ ᱡᱷᱩᱞᱱᱟ ᱠᱚ ᱦᱮᱱᱟᱜᱼᱟ ᱟᱨ ᱵᱟᱦᱟ ᱠᱚ ᱱᱮᱦᱮᱨᱩ ᱯᱟᱨᱠ ᱨᱮᱫᱚ ᱪᱮᱬᱮ ᱪᱤᱯᱨᱩᱫ ᱠᱚ ᱦᱮᱱᱟᱜ ᱠᱚᱣᱟ ᱡᱤᱵ ᱡᱚᱱᱛᱩ ᱠᱚ ᱚᱱᱟ ᱠᱚ ᱧᱮᱞ ᱠᱟᱛᱮ ᱟᱹᱰᱤ ᱨᱟᱹᱥᱠᱟᱹ ᱵᱩᱡᱷᱟᱹᱜ ᱛᱟᱦᱮᱱᱟ ᱟᱨ ᱯᱷᱚᱴᱳ ᱦᱚᱞᱮ ᱛᱩᱞᱟᱹᱣ ᱛᱟᱦᱮᱱᱟ ᱟᱨ ᱞᱩᱜᱩᱵᱩᱨᱩ ᱜᱷᱟᱱᱴᱟ ᱵᱟᱹᱲᱮ ᱠᱚᱨᱮ ᱦᱚᱸ ᱱᱟᱯᱟᱭ ᱜᱮ ᱵᱩᱡᱷᱟᱹᱜ ᱛᱟᱦᱮᱱᱟ ᱡᱚᱛᱚ ᱯᱚᱨᱤᱵᱟᱨ ᱞᱮ ᱪᱟᱞᱟᱜ ᱛᱟᱦᱮᱱᱟ ᱚᱱᱟ ᱠᱚᱨᱮ ᱦᱚᱸ ᱯᱷᱚᱴᱳ ᱛᱩᱞᱟᱹᱣ ᱚᱱᱟ ᱠᱚᱨᱮᱱᱟᱜ ᱡᱟᱭᱜᱟ ᱱᱟᱡᱟᱨᱟ ᱧᱮᱞ ᱠᱟᱛᱮ ᱦᱚᱸ ᱵᱮᱥ ᱵᱩᱡᱷᱟᱹᱜ ᱛᱟᱦᱮᱱᱟ ᱵᱮᱥ ᱜᱮ ᱚᱱᱟ ᱞᱟᱹᱜᱤᱫ ᱯᱷᱚᱴᱳ ᱠᱚ ᱛᱩᱞᱟᱹᱣ ᱛᱟᱦᱮᱱᱟᱞᱮ